ᱤᱧ ᱫᱚ ᱫᱟᱠᱟ ᱩᱛᱩ ᱟᱹᱰᱤ ᱤᱧ ᱠᱩᱥᱤᱭᱟᱜᱼᱟ ᱠᱤᱱᱛᱩ ᱟᱭᱢᱟ ᱨᱚᱠᱚᱢ ᱨᱮᱥᱤᱯᱤ ᱢᱩᱫᱽ ᱨᱮ ᱤᱧ ᱫᱚ ᱦᱟᱹᱠᱩ ᱩᱛᱩ ᱜᱮ ᱢᱚᱸᱡᱽ ᱤᱧ ᱠᱩᱥᱤᱭᱟᱜᱼᱟ ᱛᱚ ᱦᱟᱹᱠᱩ ᱩᱛᱩᱧ ᱵᱮᱱᱟᱣ ᱠᱮᱫᱟ ᱟᱨ ᱡᱚᱡᱚᱧ ᱢᱮᱥᱟᱞ ᱟᱫ ᱛᱟᱦᱮᱱᱟ ᱫᱤᱭᱮ ᱵᱮᱱᱟᱣ ᱥᱟᱹᱛ ᱠᱟᱛᱮᱫ ᱡᱚᱠᱷᱚᱱ ᱤᱧ ᱡᱚᱢ ᱠᱮᱫᱟ ᱛᱚᱠᱷᱚᱱ ᱤᱧ ᱵᱩᱡᱷᱟᱹᱣ ᱠᱮᱫᱟ ᱡᱮ ᱚᱱᱟ ᱩᱛᱩ ᱨᱮᱫᱚ ᱛᱷᱚᱲᱟ ᱵᱩᱞᱩᱝ ᱰᱷᱮᱨ ᱛᱟᱦᱮᱸ ᱞᱮᱱᱟ ᱟᱫᱚ ᱱᱤᱭᱟᱹ ᱜᱤᱧ ᱪᱮᱫ ᱠᱮᱫᱟ ᱡᱮ ᱦᱟᱹᱠᱩ ᱩᱛᱩᱨᱮ ᱠᱚᱢ ᱧᱚᱜ ᱛᱷᱚᱲᱟ ᱵᱩᱞᱩᱝ ᱛᱟᱦᱮᱸ ᱞᱮᱱ ᱠᱷᱟᱱ ᱱᱤᱭᱟᱹ ᱫᱚ ᱟᱨᱦᱚᱸ ᱢᱚᱸᱡᱽ ᱛᱮ ᱦᱩᱭ ᱠᱚᱜᱼᱟ